ᱟᱵᱚ ᱥᱟᱱᱛᱟᱲᱤᱭᱟᱜ ᱫᱷᱚᱨᱚᱢ ᱴᱷᱟᱸᱭ ᱫᱚ ᱦᱩᱭᱩᱜ ᱠᱟᱱᱟ ᱢᱟᱹᱡᱷᱤ ᱛᱷᱟᱱ ᱡᱟᱦᱮᱨ ᱛᱷᱟᱱ ᱥᱮ ᱵᱟᱦᱟ ᱥᱚᱨᱦᱟᱭ ᱠᱚᱨᱮ ᱫᱚ ᱢᱟᱹᱡᱷᱤ ᱛᱷᱟᱱ ᱨᱮᱵᱚᱱ ᱯᱩᱡᱟᱹ ᱯᱟᱴᱟ ᱚᱸᱰᱮ ᱜᱮ ᱛᱟᱵᱚᱱ ᱟᱵᱚᱭᱟᱜ ᱫᱷᱚᱨᱚᱢ ᱴᱷᱟᱸᱭ ᱫᱚ ᱟᱨ ᱫᱤᱠᱩᱭᱟᱜ ᱫᱷᱚᱨᱚᱢ ᱴᱷᱟᱸᱭ ᱫᱚ ᱦᱩᱭᱩᱜ ᱠᱟᱱᱟ ᱡᱮᱢᱚᱱ ᱫᱮᱵᱤ ᱯᱩᱡᱟᱹ ᱠᱟᱹᱞᱤ ᱯᱩᱡᱟᱹᱭᱟᱠᱚ ᱥᱮ ᱞᱟᱹᱴᱩ ᱞᱟᱹᱴᱩ ᱢᱚᱱᱫᱤᱨ ᱠᱚᱨᱮ ᱠᱚ ᱪᱟᱞᱟᱜᱼᱟ ᱚᱱᱟ ᱠᱚ ᱠᱟᱱ ᱜᱮᱭᱟ ᱡᱟᱦᱟᱸ ᱱᱟᱜ ᱠᱚ ᱨᱚᱲ ᱵᱟᱹᱲᱤᱡ ᱞᱮᱠᱷᱟᱡ ᱥᱮ ᱚᱱᱟ ᱠᱚᱦᱚᱸ ᱩᱱᱠᱩᱣᱟᱜ ᱠᱟᱹᱢᱤᱭ ᱮᱢᱮᱫ ᱠᱟᱱ ᱛᱟᱠᱚᱣᱟ ᱡᱮᱢᱚᱱ ᱵᱮᱯ ᱯᱩᱨᱤ ᱠᱳᱞᱠᱟᱛᱟ ᱨᱮ ᱠᱟᱹᱞᱤᱜᱷᱟᱴ ᱫᱚᱠᱠᱷᱚᱤᱱᱮᱥᱥᱚᱨ ᱢᱟᱭᱟᱯᱩᱨ ᱚᱱᱟ ᱠᱚᱨᱮ ᱠᱚ ᱪᱟᱞᱟᱣ ᱞᱮᱱᱠᱷᱟᱱ ᱢᱚᱡᱽ ᱠᱚ ᱵᱩᱡᱷᱟᱹᱣ ᱫᱟ ᱥᱮ ᱠᱷᱟᱴᱟᱜ ᱠᱟᱱ ᱛᱟᱠᱚᱣᱟ ᱟᱵᱚ ᱥᱟᱱᱛᱟᱲ ᱦᱚᱯᱚᱱᱟᱜ ᱫᱷᱚᱨᱚᱢ ᱴᱷᱟᱸᱭ ᱫᱚ ᱞᱩᱜᱩ ᱵᱩᱨᱩ ᱞᱩᱜᱩ ᱵᱩᱨᱩ ᱠᱟᱱ ᱛᱟᱵᱚᱱᱟ ᱫᱷᱚᱨᱚᱢ ᱴᱷᱟᱸᱭ ᱥᱮ ᱡᱟᱦᱮᱨ ᱛᱷᱟᱱ ᱢᱟᱹᱡᱷᱤ ᱛᱷᱟᱱ ᱚᱱᱟ ᱠᱚ ᱠᱟᱱ ᱛᱟᱵᱚᱱ ᱜᱮᱭᱟ ᱟᱵᱚᱣᱟᱜ ᱫᱷᱚᱨᱚᱢ ᱴᱷᱟᱸᱭ ᱫᱚ